ᱡᱟᱱᱣᱟᱨ ᱠᱚ ᱟᱹᱥᱩᱞ ᱫᱚ ᱢᱤᱫ ᱵᱟᱨ ᱥᱮ ᱯᱩᱱᱭᱟ ᱢᱚᱬᱮ ᱜᱚᱴᱮᱱ ᱟᱹᱥᱩᱞ ᱫᱚ ᱚᱱᱠᱟᱱᱟᱜ ᱡᱟᱦᱟᱱ ᱤᱭᱟᱹ ᱫᱚ ᱡᱟᱹᱨᱩᱲ ᱫᱚ ᱵᱟᱹᱱᱩᱜᱼᱟ ᱟᱨ ᱱᱚᱣᱟ ᱚᱲᱟᱜ ᱯᱷᱮᱰ ᱨᱮᱜᱮ ᱚᱱᱠᱟ ᱫᱚᱠᱚ ᱟᱹᱥᱩᱞᱚᱜᱼᱟ ᱢᱮᱱᱠᱷᱟᱱ ᱯᱷᱟᱨᱢ ᱞᱮᱠᱟᱛᱮ ᱵᱮᱱᱣ ᱦᱩᱭᱩᱜ ᱠᱷᱟᱱ ᱟᱹᱥᱩᱞ ᱠᱚ ᱠᱷᱟᱱ ᱫᱚ ᱛᱟᱦᱞᱮ ᱡᱟᱭᱜᱟ ᱯᱟᱹᱦᱤᱞ ᱫᱚ ᱧᱮᱞ ᱦᱩᱭᱩᱜᱼᱟ ᱡᱟᱭᱜᱟ ᱫᱚ ᱟᱹᱛᱩ ᱠᱷᱚᱱ ᱛᱷᱚᱲᱟ ᱥᱟᱺᱜᱤᱧ ᱧᱚᱜ ᱦᱟᱡᱟᱨ ᱢᱤᱴᱟᱨ ᱥᱮ ᱰᱷᱮᱨ ᱧᱚᱜ ᱜᱮ ᱥᱟᱺᱜᱤᱧ ᱧᱚᱜ ᱡᱟᱭᱜᱟ ᱨᱮᱜᱮ ᱡᱟᱭᱜᱟ ᱯᱟᱹᱦᱤᱞ ᱫᱚ ᱛᱮᱭᱟᱨ ᱦᱩᱭᱩᱜᱼᱟ ᱟᱨ ᱚᱱᱟ ᱦᱟᱡᱟᱨ ᱜᱚᱴᱮᱡ ᱥᱮ ᱯᱟᱸᱥᱥᱳ ᱦᱟᱡᱟᱨ ᱱᱚᱝᱠᱟ ᱤᱭᱟᱹ ᱥᱤᱢ ᱠᱚ ᱥᱮ ᱥᱩᱠᱨᱤ ᱠᱚ ᱢᱮᱨᱚᱢ ᱠᱚ ᱟᱹᱥᱩᱞ ᱡᱩᱫᱤ ᱦᱩᱭᱩᱜᱚᱜ ᱠᱷᱟᱱ ᱛᱟᱦᱞᱮ ᱫᱚ ᱯᱚᱧᱪᱟᱭᱮᱛ ᱠᱷᱚᱱ ᱮᱱ ᱳ ᱥᱤ ᱥᱮ ᱱᱳ ᱚᱵᱽᱡᱮᱠᱥᱮᱱ ᱥᱟᱨᱴᱤᱯᱷᱤᱠᱮᱹᱴ ᱟᱨ ᱴᱨᱮᱹᱰ ᱞᱟᱭᱥᱮᱱᱥ ᱫᱚ ᱡᱟᱹᱨᱩᱲᱚᱜ ᱜᱮᱭᱟ ᱚᱱᱟ ᱫᱚ ᱮᱱᱛᱮᱫ ᱡᱚᱛᱚ ᱦᱚᱲ ᱵᱚᱱ ᱵᱟᱲᱟᱭᱟ ᱯᱚᱧᱪᱟᱭᱮᱛ ᱠᱷᱚᱱ ᱠᱚ ᱮᱢᱚᱜᱼᱟ ᱥᱮ ᱠᱟᱜᱚᱡᱽ ᱠᱷᱚᱵᱚᱨ ᱠᱟᱜᱚᱡᱽ ᱠᱚᱨᱮ ᱦᱚᱸᱠᱚ ᱚᱞ ᱜᱮᱭᱟ ᱥᱮ ᱤᱭᱩᱴᱩᱵᱽ ᱪᱮᱱᱮᱞ ᱠᱚᱨᱮ ᱦᱚᱸ ᱧᱮᱞᱚᱜᱚᱜ ᱜᱮᱭᱟ ᱟᱫᱚ ᱚᱱᱟ ᱠᱚ ᱦᱟᱛ ᱠᱟᱛᱮᱫ ᱟᱨ ᱚᱱᱟ ᱠᱚ ᱯᱷᱟᱨᱢ ᱠᱟᱹᱢᱤ ᱨᱮᱫᱚ ᱮᱦᱚᱵᱚᱜ ᱦᱩᱭᱩᱜᱼᱟ ᱟᱨ ᱚᱱᱟ ᱠᱚ ᱠᱟᱹᱢᱤ ᱞᱟᱹᱜᱤᱫ ᱫᱚ ᱯᱩᱸᱡᱤ ᱦᱚᱸ ᱞᱟᱜᱟᱜ ᱜᱮᱭᱟ ᱟᱫᱚ ᱚᱱᱟ ᱯᱩᱸᱡᱤ ᱞᱳᱱ ᱢᱟᱫᱽᱫᱷᱚᱢ ᱛᱮᱦᱚᱸ ᱦᱩᱭᱩᱜᱚᱜ ᱜᱮᱭᱟ ᱠᱤᱪᱷᱩ ᱚᱲᱟᱜ ᱠᱷᱚᱱ ᱦᱚᱸ ᱡᱩᱫᱤ ᱫᱟᱲᱮᱭᱟᱜ ᱠᱷᱟᱱ ᱫᱚ ᱦᱩᱭᱩᱜᱚᱜ ᱜᱮᱭᱟ ᱚᱱᱟ ᱦᱚᱸ ᱟᱫᱚ ᱱᱚᱣᱟ ᱠᱚ ᱯᱷᱟᱨᱢ ᱞᱮᱠᱟᱛᱮ ᱠᱟᱹᱢᱤ ᱡᱩᱫᱤ ᱦᱩᱭᱩᱜᱚᱜ ᱠᱷᱟᱱ ᱛᱟᱦᱞᱮ ᱫᱚ ᱵᱞᱚᱠ ᱤᱭᱟᱹ ᱵᱟ ᱯᱚᱥᱩ ᱪᱤᱠᱤᱛᱥᱟ ᱥᱮ ᱮᱱᱤᱢᱮᱞ ᱦᱟᱥᱯᱟᱛᱟᱞ ᱠᱷᱚᱱ ᱦᱚᱸ ᱡᱳᱜᱟᱡᱳᱜᱽ ᱦᱟᱛᱟᱣ ᱠᱟᱛᱮᱫ ᱩᱱᱠᱩ ᱥᱚᱸᱜᱮ ᱜᱟᱞᱢᱟᱨᱟᱣ ᱠᱟᱛᱮᱫ ᱚᱱᱟ ᱯᱷᱟᱨᱢ ᱨᱮᱱᱟᱜ ᱵᱤᱥᱚᱭ ᱵᱟᱰᱟᱭ ᱦᱚᱪᱚ ᱠᱟᱛᱮᱫ ᱩᱱᱠᱩ ᱥᱚᱸᱜᱮ ᱨᱳᱜᱽ ᱟᱡᱟᱨ ᱠᱚ ᱡᱩᱫᱤ ᱦᱩᱭᱩᱜᱚᱜ ᱠᱷᱟᱱ ᱩᱱᱠᱩ ᱥᱚᱸᱜᱮ ᱡᱳᱜᱟᱡᱳᱜᱽ ᱠᱟᱛᱮᱫ ᱚᱱᱟ ᱨᱮᱱᱟᱜ ᱠᱟᱹᱢᱤ ᱦᱚᱸ ᱠᱟᱹᱢᱤ ᱫᱟᱲᱮᱭᱟᱜᱼᱟ ᱵᱚᱱ ᱟᱫᱚ ᱱᱚᱝᱠᱟᱛᱮ ᱟᱵᱚᱣᱟᱜ ᱟᱵᱚᱣᱟᱜ ᱠᱟᱹᱢᱤᱦᱚᱨᱟ ᱵᱚᱱ ᱪᱟᱞᱟᱣ ᱫᱟᱲᱮᱭᱟᱜᱼᱟ ᱥᱮ ᱟᱵᱚᱣᱟᱜ ᱥᱚᱢᱟᱡᱽ ᱨᱮ ᱯᱚᱭᱥᱟ ᱠᱚ ᱠᱟᱹᱣᱰᱤ ᱠᱚ ᱟᱨᱡᱟᱣ ᱦᱩᱭ ᱫᱟᱲᱮᱭᱟᱜ ᱜᱮᱭᱟ